ᱠᱟᱹᱢᱤ ᱵᱟᱦᱨᱮ ᱨᱮᱫᱚ ᱤᱧ ᱪᱮᱫᱜᱮ ᱵᱟᱹᱧ ᱠᱩᱥᱤᱭᱟᱜᱼᱟ ᱪᱮᱠᱟᱛᱮ ᱚᱲᱟᱜ ᱦᱚᱲᱦᱚᱸ ᱠᱟᱹᱢᱤ ᱫᱚ ᱵᱟᱝᱠᱚ ᱥᱮᱱ ᱟᱞᱮ ᱚᱲᱟᱜ ᱦᱚᱲ ᱫᱚ ᱠᱟᱹᱢᱤ ᱫᱚ ᱵᱟᱝᱠᱚ ᱥᱮᱱ ᱵᱟᱲᱟᱜ ᱛᱟᱦᱮᱱᱟ ᱟᱨ ᱢᱟᱱᱮ ᱜᱚᱼᱵᱟᱵᱟ ᱠᱤᱱ ᱥᱮᱱ ᱵᱟᱲᱟ ᱦᱚᱪᱚᱜᱼᱟ ᱠᱟᱹᱢᱤ ᱫᱚ ᱚᱱᱟᱛᱮ ᱠᱟᱹᱢᱤ ᱫᱤᱥᱚᱢ ᱫᱚ ᱟᱞᱮ ᱫᱚ ᱵᱟᱝᱞᱮ ᱠᱩᱥᱤᱭᱟᱜ ᱛᱟᱦᱮᱱᱟ ᱩᱱᱟᱹᱜ ᱥᱟᱺᱜᱤᱧ ᱪᱟᱞᱟᱜ ᱟᱢ ᱟᱨ ᱡᱟᱦᱟᱱᱟᱜ ᱪᱮᱫ ᱠᱚ ᱦᱩᱭ ᱞᱮᱱᱠᱷᱟᱱ ᱫᱚ ᱚᱠᱚᱭ ᱧᱮᱞ ᱢᱮᱭᱟᱭ ᱚᱸᱰᱮ ᱫᱚ ᱡᱟᱦᱟᱱᱟᱜ ᱨᱩᱣᱟᱹ ᱠᱚᱠᱚ ᱧᱟᱢ ᱠᱮᱫ ᱢᱮᱭᱟ ᱮᱠᱷᱚᱱ ᱚᱠᱚᱭ ᱡᱚᱛᱚᱱ ᱢᱮᱭᱟ ᱚᱲᱟᱜ ᱨᱮᱫᱚᱢ ᱢᱮᱱᱟ ᱦᱟᱹᱱᱤ ᱢᱮᱱᱟᱭᱟ ᱱᱩᱭ ᱢᱮᱱᱟᱭᱟ ᱡᱚᱛᱚᱱ ᱤᱧᱟᱭ ᱦᱟᱸᱜ ᱚᱱᱟᱛᱮ ᱠᱟᱹᱢᱤ ᱫᱤᱥᱚᱢ ᱫᱚ ᱵᱟᱝᱞᱮ ᱠᱩᱥᱤᱭᱟᱜ ᱛᱟᱦᱮᱱᱟ